ᱟᱞᱮ ᱥᱮᱫ ᱫᱚ ᱟᱹᱰᱤᱜᱮ ᱫᱟᱲᱟᱱ ᱦᱚᱲ ᱠᱚ ᱦᱤᱡᱩᱜᱼᱟ ᱟᱨ ᱛᱟᱦᱮᱱ ᱨᱮᱭᱟᱜ ᱥᱩᱵᱤᱫᱷᱟ ᱫᱚ ᱟᱞᱮ ᱥᱩᱨ ᱥᱩᱨ ᱨᱮᱫᱚ ᱵᱟᱹᱱᱩᱜᱼᱟ ᱠᱟᱹᱴᱤᱡ ᱥᱟᱺᱜᱤᱧ ᱧᱚᱜᱨᱮ ᱢᱮᱱᱟᱜᱼᱟ ᱵᱟᱡᱟᱨ ᱟᱞᱮ ᱠᱷᱚᱱ ᱱᱟᱥᱮ ᱥᱟᱺᱜᱤᱧ ᱨᱮ ᱢᱮᱱᱟᱜᱼᱟ ᱨᱟᱭᱨᱚᱢᱯᱩᱨ ᱚᱸᱰᱮ ᱫᱚ ᱡᱚᱛᱚ ᱞᱮᱠᱟᱱ ᱥᱩᱵᱤᱫᱷᱟ ᱢᱮᱱᱟᱜᱼᱟ ᱟᱨ ᱟᱞᱮ ᱫᱚ ᱵᱩᱨᱩ ᱫᱤᱥᱚᱢ ᱠᱟᱱᱟ ᱧᱮᱧᱮᱞ ᱦᱚᱲ ᱠᱚ ᱦᱤᱡᱩᱜᱼᱟ ᱟᱨ ᱛᱟᱦᱮᱱ ᱞᱟᱹᱜᱤᱫ ᱫᱚ ᱨᱟᱭᱨᱚᱢᱯᱩᱨ ᱨᱮᱠᱚ ᱛᱟᱦᱮᱱᱟ ᱟᱨ ᱚᱸᱰᱮ ᱫᱚ ᱟᱹᱰᱤ ᱯᱚᱨᱠᱟᱨ ᱢᱮᱱᱟᱜᱼᱟ ᱡᱚᱢᱼᱧᱩ ᱨᱮᱭᱟᱜ ᱚᱥᱩᱵᱤᱫᱷᱟ ᱜᱮ ᱵᱟᱹᱱᱩᱜᱼᱟ ᱚᱸᱰᱮ ᱛᱟᱦᱮᱸ ᱠᱟᱛᱮᱫ ᱢᱟᱱᱮ ᱜᱚᱴᱟ ᱧᱮᱧᱮᱞ ᱦᱚᱲ ᱠᱚ ᱦᱤᱡᱩᱜᱼᱟ ᱫᱟᱬᱟᱱ ᱟᱠᱚ ᱥᱩᱨ ᱨᱮ

ᱵᱟᱹᱱᱩᱜ ᱟᱠᱟᱫᱼᱟ ᱛᱟᱦᱮᱱ ᱨᱮᱭᱟᱜ ᱡᱟᱭᱜᱟ ᱫᱚ ᱟᱞᱮ ᱠᱷᱚᱱ ᱠᱤᱪᱷᱩ ᱥᱟᱺᱜᱤᱧ ᱨᱮ ᱢᱮᱱᱟᱜᱼᱟ ᱧᱮᱧᱮᱞ ᱦᱚᱲ ᱫᱚ ᱚᱸᱰᱮ ᱠᱷᱚᱱ ᱜᱮ ᱵᱟᱥᱟ ᱨᱮ ᱛᱟᱦᱮᱸ ᱠᱟᱛᱮᱫ ᱜᱚᱴᱟ ᱜᱮᱠᱚ ᱫᱟᱬᱟᱱᱟ ᱯᱟᱪᱮᱜ ᱜᱚᱴᱟ ᱫᱤᱥᱚᱢ ᱨᱮᱱ ᱦᱮᱡ ᱠᱟᱛᱮᱫ ᱚᱸᱰᱮ ᱜᱮ ᱵᱟᱥᱟ ᱠᱟᱛᱮᱫ ᱡᱟᱦᱟᱱᱟᱜ ᱦᱚᱸ ᱱᱚᱛᱮ ᱠᱚ ᱦᱤᱡᱩᱜᱼᱟ ᱫᱟᱬᱟᱱ ᱠᱚᱲᱟ ᱦᱚᱸ ᱠᱩᱲᱤ ᱦᱚᱸ ᱚᱸᱰᱮᱜᱮ ᱛᱟᱞᱮ ᱢᱟᱨᱟᱝ ᱵᱟᱡᱟᱨ ᱫᱚ ᱟᱨ ᱛᱟᱦᱮᱱ ᱨᱮᱭᱟᱜ ᱥᱩᱵᱤᱫᱷᱟ ᱦᱚᱸ ᱢᱮᱱᱟᱜ ᱟᱠᱟᱫᱼᱟ ᱚᱸᱰᱮ ᱨᱟᱭᱨᱚᱝ ᱨᱟᱭᱨᱚᱝᱯᱩᱨ ᱨᱮᱜᱮ ᱟᱞᱮᱭᱟᱜ ᱢᱟᱨᱟᱝ ᱵᱟᱥᱟᱼᱰᱮᱨᱟ ᱫᱚ ᱱᱟᱦᱟᱜ ᱢᱮᱱᱟᱜ ᱟᱠᱟᱫᱼᱟ ᱟᱞᱮ ᱥᱩᱨ ᱨᱮᱫᱚ ᱟᱨ ᱟᱞᱮ ᱟᱛᱳ ᱫᱚ ᱟᱹᱰᱤ ᱢᱟᱨᱟᱝ ᱜᱮ ᱨᱮᱦᱚᱸ ᱢᱮᱱᱟᱜ ᱫᱚ ᱢᱮᱱᱟᱜ ᱜᱮᱭᱟ ᱟᱫᱚ ᱩᱱᱟᱹᱜ ᱤᱭᱟᱹ ᱞᱮᱠᱟ ᱥᱩᱵᱤᱫᱷᱟ ᱵᱟᱹᱱᱩᱜᱼᱟ ᱛᱟᱦᱮᱱ ᱨᱮᱭᱟᱜ ᱟᱫᱚ ᱟᱞᱮ ᱠᱷᱚᱱ ᱠᱤᱪᱷᱩ ᱥᱟᱺᱜᱤᱧ ᱨᱮᱜᱮ ᱱᱟᱦᱟᱜ ᱢᱮᱱᱟᱜ ᱟᱠᱟᱫᱼᱟ ᱚᱱᱟ ᱵᱟᱥᱟ